ᱦᱮᱞᱳ ᱨᱮᱥᱴᱩᱨᱮᱱᱴ ᱢᱟᱞᱤᱠᱮᱢ ᱞᱟᱹᱭᱫᱟ ᱤᱧ ᱱᱚᱸᱰᱮ ᱵᱟᱜᱟᱱᱯᱟᱲᱟ ᱠᱷᱚᱱᱤᱧ ᱢᱮᱱᱫᱟ ᱦᱚᱞᱟ ᱧᱤᱫᱟᱹᱣᱟᱜ ᱡᱟᱦᱟᱸ ᱡᱚᱢ ᱯᱮ ᱥᱟᱯᱞᱟᱭᱞᱮᱫ ᱚᱱᱟ ᱫᱚ ᱵᱷᱟ ᱜᱤ ᱵᱟᱝ ᱛᱟᱦᱮᱸ ᱠᱟᱱᱟ ᱯᱟᱸᱪ ᱯᱮᱠᱮᱴ ᱠᱚ ᱟᱜᱩ ᱦᱩᱭᱩ ᱠᱟᱫᱟ ᱯᱚᱭᱥᱟ ᱦᱚᱸ ᱠᱚ ᱤᱫᱤ ᱦᱚᱴᱚ ᱠᱟᱱᱟ ᱚᱛᱷᱚᱪᱚ ᱟᱞᱮ ᱵᱟᱞᱮ ᱡᱚᱢ ᱫᱟᱲᱮᱭᱟᱫᱟ ᱟᱫᱚ ᱱᱚᱝᱠᱟᱱ ᱵᱟ ᱲᱤᱡ ᱡᱚᱢᱟᱜ ᱫᱚ ᱱᱚᱝᱠᱟ ᱯᱮ ᱥᱟᱯᱞᱟᱭ ᱞᱮᱠᱷᱟᱱ ᱫᱚ ᱥᱚᱨᱤᱨ ᱠᱷᱟᱨᱟᱯ ᱠᱟᱱ ᱛᱟᱞᱮᱭᱟ ᱮᱠᱮᱱ ᱰᱟᱠᱛᱟᱨ ᱚᱲᱟᱜ ᱜᱮ ᱪᱟᱞᱟᱜ ᱜᱩᱭᱩᱜ ᱠᱟᱱ ᱛᱟᱞᱮᱭ ᱮᱨᱯᱚᱨ ᱱᱚᱝᱠᱟᱱ ᱵᱟ ᱲᱤᱡ ᱡᱤᱱᱤᱥ ᱯᱮ ᱥᱟᱯᱞᱟᱭ ᱞᱮᱠᱷᱟᱱ ᱫᱚ ᱟᱯᱮᱭᱟᱜ ᱫᱚᱠᱟᱱ ᱨᱮᱫᱚ ᱵᱟᱞᱮ ᱦᱟᱛᱟᱣᱟ ᱟᱨ ᱟᱞᱮ ᱯᱮ ᱟᱜᱩ ᱵᱟᱲᱟᱣᱟᱞᱮᱭᱟ ᱩᱸᱜ ᱵᱮᱥ ᱴᱷᱤᱠᱜᱮᱭᱟ ᱫᱚᱦᱚᱭᱫᱟᱹᱧ